ᱦᱮᱸ ᱮᱱᱮᱡ ᱥᱮᱨᱮᱧ ᱨᱮᱭᱟᱜ ᱯᱨᱚᱵᱷᱟᱵᱽ ᱫᱚ ᱱᱚᱝᱠᱟᱱ ᱠᱟᱱᱟ ᱱᱮᱛᱟᱨᱟᱜ ᱮᱱᱮᱡ ᱥᱮᱨᱮᱧ ᱡᱟᱠᱚ ᱥᱮᱨᱮᱧᱫᱟ ᱢᱮᱱᱠᱷᱟᱱ ᱚᱱᱟ ᱥᱮᱨᱮᱧ ᱫᱚ ᱟᱵᱚᱣᱟᱜ ᱥᱩᱨ ᱟᱲᱟᱝ ᱫᱚ ᱵᱟᱝ ᱠᱟᱱᱟ ᱤᱧ ᱫᱚ ᱱᱚᱝᱠᱟ ᱜᱤᱧ ᱢᱮᱱᱫᱟ ᱟᱵᱚᱣᱟᱜ ᱟᱹᱫᱤ ᱟᱰᱤ ᱥᱮᱨᱮᱧ ᱟᱵᱚᱣᱟᱜ ᱥᱩᱨ ᱢᱮᱱᱟᱜᱼᱟ ᱟᱲᱟᱝ ᱢᱮᱱᱟᱜᱼᱟ ᱚᱱᱮ ᱚᱱᱟ ᱪᱮᱛᱟᱱ ᱨᱮᱵᱚᱱ ᱥᱮᱨᱮᱧᱟ ᱛᱚᱵᱮ ᱛᱚ ᱚᱱᱟ ᱟᱵᱚᱣᱟᱜ ᱥᱚᱥᱠᱤᱨᱤᱛᱤ ᱵᱚᱱ ᱥᱟᱵ ᱫᱚᱦᱚ ᱫᱟᱲᱮᱭᱟᱜᱼᱟ ᱟᱫᱚ ᱟᱵᱚᱣᱟᱜ ᱟᱥᱚᱞ ᱮᱱᱮᱡ ᱥᱮᱨᱮᱧ ᱚᱢᱱᱟ ᱜᱮᱛᱚ ᱵᱚᱱ ᱵᱟᱫ ᱠᱟᱜ ᱠᱟᱱᱟ ᱱᱤᱛᱚᱜ ᱫᱚ ᱱᱟᱱᱟ ᱦᱩᱱᱟᱹᱨ ᱱᱟᱶᱟ ᱱᱟᱶᱟ ᱠᱮᱥᱮᱴ ᱦᱟᱱᱟ ᱱᱟᱶᱟ ᱵᱚᱱ ᱥᱮᱨᱮᱧ ᱮᱫᱟ ᱱᱚᱶᱟ ᱫᱚ ᱴᱷᱤᱠ ᱫᱚ ᱵᱟᱝ ᱠᱟᱱᱟ ᱚᱱᱠᱟᱛᱮᱫᱚ ᱟᱵᱚᱣᱟᱜ ᱥᱚᱝᱥᱠᱤᱨᱤᱛᱤ ᱪᱤᱠᱟ ᱵᱟᱧᱪᱟᱣ ᱛᱟᱸᱦᱮᱱᱟ ᱟᱵᱚᱣᱟᱜ ᱟᱹᱫᱤ ᱥᱮᱨᱮᱧ ᱫᱚᱝ ᱥᱮᱨᱮᱧ ᱞᱟᱜᱽᱲᱮ ᱥᱮᱨᱮᱧ ᱠᱟᱨᱟᱢ ᱥᱮᱨᱮᱧ ᱜᱤᱨᱩ ᱵᱟᱞᱤ ᱥᱮᱨᱮᱧ ᱜᱟᱹᱭ ᱡᱟᱸᱜᱟᱣ ᱥᱮᱨᱮᱧ ᱚᱱᱠᱚᱢᱟ ᱟᱥᱛᱮ ᱟᱥᱛᱮ ᱟᱫᱚᱜ ᱛᱟᱵᱚᱱ ᱤᱧ ᱫᱚ ᱱᱚᱝᱠᱟ ᱜᱤᱧ ᱢᱮᱱ ᱦᱚᱪᱚᱭᱮᱫᱟ